ᱥᱮᱞᱥ ᱜᱟᱨᱢᱮᱱᱴᱥ ᱨᱮᱭᱟᱜ ᱯᱮᱱ ᱫᱚ ᱱᱚᱝᱠᱟᱱ ᱞᱮᱠᱟᱱ ᱯᱤᱱᱴᱩᱞ ᱠᱟᱱᱟ ᱟᱹᱰᱤ ᱩᱥᱟᱹᱨᱟ ᱵᱟᱹᱲᱤᱡᱚᱜᱼᱟ ᱫᱟᱜ ᱠᱚ ᱧᱟᱢ ᱞᱮᱠᱷᱟᱱ ᱱᱚᱣᱟ ᱠᱚᱫᱚ ᱥᱮᱞᱟᱭ ᱠᱚ ᱦᱚᱸ ᱵᱷᱟᱫᱩᱨᱚᱜᱼᱟ ᱯᱮᱞᱟᱥᱴᱤᱠ ᱠᱚ ᱦᱚᱸ ᱥᱤᱛᱩᱝ ᱮ ᱧᱟᱢ ᱞᱮᱠᱷᱟᱡᱜᱮ ᱢᱤᱫᱜᱷᱟᱹᱲᱤ ᱛᱮ ᱪᱚᱯᱠᱟᱜᱼᱟ ᱱᱚᱣᱟ ᱫᱚ ᱟᱭᱢᱟ ᱫᱤᱱ ᱵᱟᱝ ᱪᱟᱞᱟᱜᱼᱟ ᱛᱟᱨᱯᱚᱨᱮ ᱱᱚᱜ ᱚᱭ ᱠᱤᱪᱨᱤᱪ ᱨᱮᱭᱟᱜ ᱨᱚᱝ ᱦᱚᱸ ᱡᱟᱹᱥᱛᱤ ᱥᱤᱛᱩᱝ ᱮ ᱧᱟᱢ ᱞᱮᱠᱷᱟᱡ ᱚᱴᱟᱝ ᱚᱜᱼᱟ ᱛᱟᱨᱯᱚᱨᱮ ᱱᱚᱣᱟ ᱡᱮᱴᱟ ᱠᱤᱪᱨᱤᱪ ᱱᱚᱣᱟ ᱡᱮᱴᱟ ᱟᱭᱢᱟ ᱫᱤᱱ ᱥᱤᱛᱩᱝ ᱨᱮ ᱛᱟᱥᱮ ᱨᱚᱦᱚᱲ ᱞᱮᱠᱷᱟᱡ ᱨᱚᱪᱚᱫᱚᱜᱼᱟ ᱚᱱᱟᱛᱮ ᱱᱚᱣᱟ ᱨᱮᱭᱟᱜ ᱠᱷᱩᱵ ᱵᱷᱟᱹᱜᱤ ᱴᱮᱠᱥᱚᱭ ᱫᱚ ᱵᱟᱹᱱᱩᱜ ᱛᱟᱭᱟ ᱚᱱᱟᱛᱮ ᱵᱟᱹᱧ ᱠᱩᱥᱤᱭᱟᱜᱼᱟ ᱱᱚᱣᱟ ᱯᱮᱱᱴᱩᱞ ᱠᱚ